ᱤᱧᱟᱹᱜ ᱞᱟᱠᱪᱟᱨ ᱞᱟᱹᱜᱤᱫ ᱴᱷᱟᱹᱣᱠᱟᱹ ᱠᱤᱪᱷᱩ ᱵᱤᱨᱤᱫ ᱥᱮ ᱵᱚᱸᱜᱟᱜ ᱠᱚᱫᱚ ᱦᱩᱭᱩᱜ ᱠᱟᱱᱟ ᱴᱟᱢᱟᱠ ᱛᱩᱢᱫᱟᱜ ᱮᱱᱮᱡᱼᱥᱮᱨᱮᱧ ᱵᱚᱸᱜᱟᱼᱵᱩᱨᱩ ᱟᱪᱟᱨ ᱵᱤᱪᱟᱹᱨ ᱚᱱᱟ ᱥᱟᱶᱛᱮ ᱞᱟᱭᱼᱞᱟᱠᱪᱟᱨ ᱟᱹᱰᱤ ᱞᱟᱹᱠᱛᱤᱜ ᱠᱟᱱᱟ ᱫᱚᱝ ᱮᱱᱮᱡ ᱞᱟᱜᱽᱬᱮ ᱮᱱᱮᱡ ᱵᱟᱯᱞᱟ ᱵᱤᱦᱟᱹ ᱥᱮᱸᱫᱽᱨᱟᱼᱠᱟᱨᱠᱟ ᱵᱚᱸᱜᱟᱼᱵᱩᱨᱩ ᱵᱷᱟᱸᱰᱟᱱ ᱪᱷᱟᱹᱴᱭᱟᱹᱨ ᱟᱨᱦᱚᱸ ᱮᱢᱟᱱ ᱮᱢᱟᱱ ᱵᱤᱨᱤᱫ ᱢᱮᱱᱟᱜᱼᱟ ᱚᱱᱟ ᱠᱚ ᱵᱟᱝ ᱛᱟᱦᱮᱸ ᱞᱮᱱᱠᱷᱟᱱ ᱟᱵᱚᱣᱟᱜ ᱞᱟᱠᱪᱟᱨ ᱴᱷᱟᱹᱣᱠᱟᱹ ᱨᱮ ᱟᱹᱰᱤ ᱨᱚᱠᱚᱢ ᱮᱴᱠᱮᱴᱚᱬᱮ ᱦᱮᱡ ᱫᱟᱲᱮᱭᱟᱜᱼᱟ ᱚᱱᱟ ᱤᱫᱤ ᱠᱟᱛᱮᱫ ᱱᱚᱣᱟ ᱨᱮᱭᱟᱜ ᱱᱤᱱᱟᱹᱜ ᱞᱟᱹᱠᱛᱤᱭᱟᱱ ᱡᱤᱱᱤᱥ ᱠᱚᱫᱚ ᱞᱟᱠᱪᱟᱨ ᱛᱟᱞᱟᱨᱮ ᱛᱟᱦᱮᱱ ᱟᱹᱰᱤ ᱞᱟᱹᱠᱛᱤ ᱢᱮᱱᱟᱜᱼᱟ ᱟᱨ ᱫᱚᱨᱠᱟᱨᱚᱜ ᱠᱟᱱᱟ ᱚᱱᱟ ᱞᱮᱠᱟᱛᱮ ᱚᱱᱟ ᱠᱚᱫᱚ ᱚᱱᱟ ᱨᱮᱭᱟᱜ ᱱᱤᱭᱚᱢ ᱯᱟᱸᱡᱟ ᱠᱟᱛᱮᱜᱮ ᱛᱟᱦᱮᱸ ᱦᱩᱭ ᱟᱵᱚᱱᱟ